ᱟᱵᱚ ᱥᱮᱫᱟᱭᱟᱜ ᱜᱟᱹᱰᱤ ᱡᱟᱦᱟᱸ ᱠᱚ ᱢᱮᱛᱟᱜᱼᱟ ᱚᱱᱟᱫᱚ ᱦᱩᱭᱩᱜ ᱠᱟᱱᱟ ᱥᱟᱜᱟᱲ ᱜᱟᱹᱰᱤ ᱡᱟᱦᱟᱸ ᱰᱟᱝᱨᱤ ᱛᱮᱦᱚᱸ ᱡᱚᱲᱟᱣ ᱠᱟᱛᱮᱵᱚᱱ ᱞᱟᱜᱟᱭᱟ ᱚᱱᱟᱫᱚ ᱥᱟᱜᱟᱲ ᱜᱟᱹᱰᱤ ᱠᱚ ᱢᱮᱛᱟᱜᱼᱟ ᱠᱟᱰᱟ ᱛᱮᱦᱚᱸ ᱠᱚ ᱡᱚᱲᱟᱣ ᱠᱚᱣᱟ ᱠᱟᱴ ᱨᱮᱱᱟᱜ ᱵᱮᱱᱟᱣ ᱛᱟᱦᱮᱱᱟ ᱚᱱᱟ ᱥᱟᱜᱟᱲ ᱜᱟᱹᱰᱤ ᱦᱩᱭᱮᱱᱟ ᱩᱰᱟᱹᱱ ᱜᱟᱹᱰᱤ ᱦᱩᱭᱱᱟ ᱰᱩᱞᱩᱝ ᱜᱟᱹᱰᱤ ᱦᱩᱭᱱᱟ ᱥᱟᱫᱚᱢ ᱜᱟᱹᱰᱤ ᱡᱟᱦᱟᱸ ᱥᱟᱫᱚᱢ ᱛᱮᱵᱚᱱ ᱡᱚᱲᱟᱣ ᱠᱟᱛᱮᱵᱚᱱ ᱞᱟᱜᱟᱭᱟ ᱚᱱᱟ ᱥᱟᱫᱚᱢ ᱜᱟᱹᱰᱤ ᱦᱩᱭᱱᱟ ᱟᱨ ᱱᱟᱦᱟᱜ ᱡᱟᱦᱟᱸᱵᱚᱱ ᱢᱮᱛᱟᱜ ᱠᱟᱱᱟ ᱚᱱᱟ ᱨᱮᱹᱞ ᱜᱟᱹᱰᱤ ᱠᱚ ᱦᱩᱭᱮᱱᱟ ᱥᱠᱩᱴᱟᱨ ᱠᱚ ᱵᱟᱥ ᱠᱚ ᱟᱨᱦᱚᱸ ᱡᱟᱦᱟᱸ ᱠᱚ ᱢᱮᱛᱟᱜ ᱠᱟᱱᱟ ᱴᱨᱮᱱ ᱠᱚ